ᱯᱟᱛᱲᱟ ᱯᱤᱴᱷᱟᱹ ᱡᱤᱞ ᱯᱤᱴᱷᱟᱹ ᱫᱩᱞ ᱯᱤᱴᱷᱟᱹ ᱰᱩᱸᱵᱩᱜ ᱯᱤᱴᱷᱟᱹ ᱢᱟᱞᱦᱟᱱ ᱯᱤᱴᱷᱟᱹ ᱢᱟᱺᱰᱤ ᱫᱟᱠᱟ ᱟᱲᱟᱜ ᱩᱛᱩ ᱟᱨ ᱜᱩᱲ ᱯᱤᱴᱷᱟᱹ ᱠᱚ ᱟᱨ ᱪᱤᱱᱤ ᱯᱤᱴᱷᱟᱹ ᱡᱷᱚᱨ ᱯᱤᱴᱷᱟᱹ ᱟᱨ ᱪᱮᱫᱠᱚᱧ ᱢᱮᱱᱟ